ᱮᱜᱟᱨᱚ ᱯᱷᱮᱵᱽᱨᱩᱣᱟᱨᱤ ᱫᱚ ᱵᱟᱵᱟ ᱛᱤᱞᱠᱟᱹ ᱢᱩᱨᱢᱩᱣᱟᱜ ᱡᱚᱱᱚᱢ ᱢᱟᱦᱟ ᱠᱟᱱᱟ ᱯᱟᱸᱪ ᱢᱮ ᱫᱚ ᱯᱚᱸᱰᱤᱛ ᱨᱟᱹᱜᱷᱩᱱᱟᱛᱷ ᱢᱩᱨᱢᱩᱣᱟᱜ ᱡᱚᱱᱚᱢ ᱢᱟᱦᱟ ᱠᱟᱱᱟ ᱛᱤᱨᱤᱥ ᱡᱩᱱ ᱫᱚ ᱦᱩᱞ ᱢᱟᱦᱟ ᱠᱟᱱᱟ ᱪᱷᱟᱵᱽᱵᱤᱥ ᱡᱟᱱᱩᱣᱟᱨᱤ ᱫᱚ ᱯᱨᱚᱡᱟ ᱛᱚᱱᱛᱨᱚ ᱫᱤᱵᱚᱥ ᱠᱟᱱᱟ ᱯᱚᱱᱫᱨᱚᱭ ᱱᱚᱵᱷᱮᱢᱵᱚᱨ ᱫᱚ ᱵᱷᱚᱜᱚᱵᱟᱱ ᱵᱤᱨᱥᱟ ᱢᱩᱱᱰᱟᱣᱟᱜ ᱡᱚᱱᱚᱢ ᱢᱟᱦᱟ ᱠᱟᱱᱟ